ᱤᱧᱟᱜ ᱴᱚᱴᱷᱟ ᱨᱮᱱ ᱪᱟᱥᱤ ᱠᱚ ᱢᱟᱱᱮ ᱠᱟᱢᱤ ᱥᱩᱡᱳᱜᱽ ᱮᱢ ᱞᱮᱠᱟᱛᱮᱫᱚ ᱡᱮᱭᱥᱮ ᱠᱤ ᱱᱮᱛᱟᱨ ᱫᱚ ᱱᱮᱛᱟᱨ ᱫᱚ ᱡᱮᱭᱥᱮ ᱠᱤ ᱞᱟᱦᱟ ᱛᱮᱫᱚ ᱛᱟᱦᱮᱸᱠᱟᱱᱟ ᱮᱸᱜ ᱟᱰᱤ ᱜᱮ ᱠᱷᱟᱴᱩᱱᱤ ᱦᱩᱭᱩᱜ ᱠᱟᱱᱟ ᱟᱨ ᱱᱮᱛᱟᱨ ᱟᱨ ᱱᱮᱛᱟᱨ ᱫᱚ ᱡᱮᱭᱥᱮ ᱠᱤ ᱡᱩᱜᱽ ᱯᱟᱞᱴᱟᱜ ᱠᱟᱱᱟ ᱤᱱᱠᱟᱦᱚᱸ ᱴᱮᱠᱱᱤᱠᱮᱞ ᱡᱩᱜᱽ ᱦᱚᱸ ᱯᱚᱨᱤᱵᱚᱨᱛᱚᱱ ᱤᱫᱤᱭᱮᱱᱟ ᱚᱱᱠᱟ ᱜᱮ ᱡᱮᱭᱥᱮ ᱠᱤ ᱞᱟᱦᱟᱛᱮ ᱱᱟᱦᱮᱞ ᱪᱟᱥ ᱦᱩᱭᱩᱜ ᱠᱟᱱ ᱛᱟᱦᱮᱸᱱᱟ ᱮᱸᱜ ᱱᱮᱛᱟᱨ ᱫᱚ ᱴᱨᱟᱠᱴᱟᱨ ᱛᱮᱠᱚ ᱪᱟᱥᱮᱫᱟ ᱡᱮᱭᱥᱮ ᱚᱱᱟ ᱜᱮ ᱪᱟᱥᱤ ᱫᱚ ᱚᱱᱟ ᱜᱮ ᱪᱟᱥᱤ ᱫᱚ ᱟᱰᱤ ᱠᱚ ᱥᱩᱵᱤᱫᱟᱣᱟᱠᱟᱱᱟ ᱟᱨ ᱡᱮᱭᱥᱮᱠᱮ ᱜᱟᱪᱷᱤ ᱡᱮᱭᱥᱮᱠᱮ ᱦᱩᱲᱩ ᱨᱚᱦᱚᱭ ᱠᱷᱮᱛᱨᱮ ᱡᱩᱫᱤᱧ ᱢᱮᱱᱟ ᱦᱩᱲᱩ ᱨᱚᱦᱚᱭ ᱡᱮᱢᱚᱱ ᱮᱸᱜ ᱱᱮᱛᱟᱨ ᱫᱚ ᱨᱚᱦᱚᱭ ᱫᱟᱵᱚᱱ ᱥᱮ ᱟᱵᱚ ᱛᱤ ᱛᱮ ᱮᱸᱜ ᱮᱸᱜ ᱴᱮᱠᱱᱤᱠ ᱟᱭᱢᱟ ᱢᱮᱥᱤᱱ ᱯᱚᱛᱨᱚ ᱞᱟᱜᱟᱣ ᱠᱟᱱᱟ ᱡᱮᱭᱥᱮ ᱠᱤ ᱦᱩᱲᱩ ᱨᱮᱱᱟᱜ ᱢᱮᱥᱤᱱ ᱯᱚᱛᱨᱚ ᱨᱟᱠᱟᱵ ᱟᱠᱟᱱᱟ ᱚᱱᱠᱟᱜᱮ ᱦᱩᱲᱩ ᱨᱚᱦᱚᱭ ᱢᱤᱥᱤᱱ ᱢᱮᱥᱤᱱ ᱛᱮ ᱦᱩᱲᱩ ᱨᱚᱦᱚᱭ ᱦᱩᱭᱩᱜᱼᱟ ᱜᱟᱪᱷᱤ ᱵᱚᱞᱮ ᱮᱸᱜ ᱜᱟᱪᱷᱤ ᱢᱮᱥᱤᱱ ᱨᱮ ᱵᱷᱚᱨᱟᱣ ᱠᱟᱛᱮ ᱜᱟᱪᱷᱤ ᱨᱚᱦᱚᱭᱚᱜ ᱢᱮᱥᱤᱱ ᱞᱮᱥᱮᱫ ᱠᱷᱮᱛ ᱨᱮ ᱤᱫᱤ ᱞᱮᱠᱷᱟᱡ ᱢᱮᱥᱤᱱ ᱟᱡ ᱛᱮᱜᱮ ᱦᱩᱲᱩ ᱨᱚᱦᱚᱭᱟᱭ ᱚᱱᱟ ᱢᱤᱫᱴᱮᱡ ᱥᱩᱵᱤᱫᱟᱢ ᱮᱢ ᱫᱟᱲᱮᱣᱟᱠᱚᱣᱟ ᱡᱮᱭᱥᱮ ᱠᱤ ᱮᱨ ᱡᱮᱭᱥᱮ ᱠᱤ ᱦᱩᱲᱩ ᱜᱮᱫ ᱦᱲᱩ ᱜᱮᱫ ᱢᱮᱥᱤᱱ ᱞᱟᱦᱟ ᱛᱮᱫᱚ ᱛᱤ ᱛᱮᱠᱚ ᱜᱮᱫᱮᱛ ᱛᱟᱦᱮᱸᱱᱟ ᱟᱨ ᱱᱮᱛᱟᱨ ᱫᱚ ᱚᱱᱟ ᱢᱤᱥᱤᱱ ᱛᱮ ᱦᱩᱲᱩ ᱜᱮᱫ ᱦᱩᱭᱩᱜ ᱠᱟᱱᱟ ᱱᱚᱣᱟ ᱜᱮ ᱡᱮᱭᱥᱮ ᱠᱮ ᱚᱱᱟ ᱛᱮᱜᱮ ᱟᱵᱟᱨ ᱦᱩᱲᱩ ᱫᱟᱞ ᱡᱩᱫᱤᱢ ᱢᱮᱱᱟ ᱦᱩᱲᱩ ᱫᱟᱞ ᱦᱚᱸ ᱚᱱᱠᱟ ᱜᱮ ᱦᱩᱲᱩ ᱫᱚ ᱫᱟᱞᱮᱫ ᱛᱟᱦᱮᱸ ᱠᱟᱱᱟ ᱠᱚ ᱢᱮᱥᱤᱱ ᱛᱮ ᱱᱮᱛᱟᱨ ᱢᱮᱥᱤᱱ ᱛᱮᱠᱚ ᱫᱟᱞᱮᱫ ᱠᱟᱱᱟ